ᱤᱧ ᱡᱟᱦᱟᱸ ᱡᱟᱱᱣᱟᱨ ᱠᱚ ᱟᱹᱥᱩᱞᱨᱮ ᱵᱚᱞᱛᱮ ᱜᱮᱞᱮ ᱫᱚ ᱥᱤᱢ ᱥᱩᱠᱨᱤ ᱰᱟᱝᱨᱟ ᱢᱮᱨᱚᱢ ᱩᱱᱠᱩ ᱠᱚ ᱟᱹᱥᱩᱞ ᱨᱮ ᱟᱭᱢᱟ ᱮᱸᱴᱠᱮᱴᱚᱬᱮ ᱜᱮ ᱫᱟᱨᱟᱭ ᱠᱟᱱᱟ ᱟᱨ ᱱᱩᱝᱠᱩ ᱠᱚᱫᱚ ᱟᱹᱥᱩᱞ ᱨᱮ ᱮᱠᱷᱚᱱ ᱤᱭᱟᱹ ᱠᱟᱱᱟ ᱡᱮ ᱥᱤᱢ ᱟᱹᱥᱩᱞ ᱠᱟᱠᱚᱣᱟ ᱜᱳᱲᱟ ᱨᱮ ᱩᱱᱠᱩ ᱞᱟᱹᱜᱤᱫ ᱟᱞᱟᱫᱟ ᱰᱟᱝᱨᱟ ᱞᱟᱹᱜᱤᱫ ᱜᱳᱲᱟ ᱢᱮᱱᱟᱜᱼᱟ ᱥᱩᱠᱨᱤ ᱞᱟᱹᱜᱤᱫ ᱵᱟᱦᱨᱮ ᱨᱮ ᱢᱟᱜ ᱵᱮᱲᱟᱛᱮ ᱚᱲᱟᱜ ᱟᱠᱟᱫ ᱠᱚᱣᱟ ᱚᱱᱠᱟᱛᱮ ᱵᱮᱥ ᱱᱟᱯᱟᱭ ᱠᱚ ᱛᱟᱦᱮᱱᱟ ᱟᱨ ᱤᱧ ᱡᱟᱦᱟᱸᱧ ᱪᱟᱞᱟᱣ ᱞᱮᱱᱠᱷᱟᱡ ᱵᱟᱦᱨᱮ ᱩᱱᱠᱩ ᱧᱮᱞ ᱡᱚᱢᱼᱧᱩ ᱮᱢᱚᱜ ᱞᱟᱹᱜᱤᱫ ᱢᱤᱫᱴᱮᱡ ᱜᱩᱛᱤᱧ ᱫᱚᱦᱚ ᱦᱚᱴᱚ ᱠᱟᱭ ᱠᱟᱱᱟ ᱟᱨ ᱤᱧᱟᱹᱜ ᱱᱚᱝᱠᱟᱱ ᱜᱷᱚᱴᱚᱱᱟ ᱦᱚᱸ ᱦᱩᱭ ᱵᱟᱲᱟᱣ ᱠᱟᱱ ᱜᱮᱭᱟ ᱢᱤᱫ ᱥᱮᱨᱢᱟ ᱜᱚᱡ ᱞᱮᱱ ᱛᱤᱧᱟᱹ ᱠᱚ ᱚᱨᱫᱷᱮᱠ ᱜᱟᱱ ᱤᱭᱟᱹᱨᱮ ᱟᱹᱰᱤ ᱫᱩᱠᱤᱧ ᱟᱴᱠᱟᱨ ᱞᱮᱫᱟ ᱟᱨ ᱟᱹᱰᱤ ᱵᱟᱹᱲᱤᱡ ᱤᱧ ᱢᱚᱱᱮ ᱞᱮᱫᱟ ᱚᱱᱮ ᱩᱱᱠᱩ ᱱᱤᱛᱚᱜ ᱫᱚ ᱵᱟᱝ ᱛᱟᱦᱮᱸ ᱠᱟᱛᱮᱫ ᱟᱵᱟᱨ ᱢᱚᱡᱽ ᱱᱟᱯᱟᱭᱛᱮ ᱢᱮᱱᱟᱜ ᱠᱚᱣᱟ ᱟᱨ ᱟᱹᱰᱤ ᱱᱟᱯᱟᱭ ᱛᱮᱜᱮ ᱠᱚ ᱛᱟᱦᱮᱱᱟ